ᱡᱤᱱᱥ ᱨᱮᱱᱟᱜ ᱡᱟᱦᱟᱸ ᱡᱤᱱᱤᱥ ᱵᱚᱱ ᱢᱮᱱᱮᱫᱟ ᱱᱚᱣᱟ ᱡᱤᱱᱤᱥ ᱫᱚ ᱟᱹᱰᱤ ᱜᱮ ᱵᱟᱝ ᱴᱷᱤᱠᱟ ᱥᱮ ᱵᱟᱹᱲᱤᱡ ᱜᱮᱭᱟ ᱪᱮᱫᱟᱜ ᱥᱮ ᱱᱚᱣᱟ ᱡᱤᱱᱥ ᱫᱚ ᱵᱤᱫᱮᱥᱤ ᱢᱤᱫᱴᱤᱱ ᱯᱚᱰᱟᱠ ᱠᱟᱱᱟ ᱟᱨ ᱱᱚᱸᱰᱮ ᱠᱤᱪᱷᱩ ᱠᱤᱪᱷᱩ ᱥᱳᱢᱳᱥᱥᱟ ᱤᱧᱤᱧ ᱞᱟᱹᱭ ᱟᱵᱚᱱ ᱠᱟᱱᱟ ᱡᱮᱢᱚᱱ ᱱᱚᱣᱟ ᱡᱤᱱᱥ ᱨᱮᱱᱟᱜ ᱡᱤᱱᱤᱥ ᱡᱟᱦᱟᱸ ᱯᱮᱱᱴ ᱠᱚ ᱢᱮᱛᱟᱜ ᱠᱟᱱᱟ ᱱᱚᱣᱟ ᱡᱩᱫᱤ ᱟᱵᱚ ᱦᱚᱨᱚᱜᱟᱵᱚᱱ ᱦᱚᱨᱚᱜ ᱥᱳᱢᱳᱭ ᱦᱚᱸ ᱴᱤᱮ ᱡᱟᱦᱟᱸ ᱟᱵᱚᱣᱟᱜ ᱦᱚᱲᱢᱚ ᱡᱟᱸᱜᱟ ᱠᱚ ᱟᱪᱪᱷᱟ ᱚᱨ ᱠᱩᱠᱩᱡ ᱠᱟᱛᱟ ᱵᱚᱱ ᱞᱮᱠᱟ ᱵᱚᱱ ᱵᱩᱡᱟ ᱛᱟᱨᱯᱚᱨᱮ ᱱᱚᱣᱟ ᱥᱤᱛᱩᱝ ᱫᱤᱱ ᱥᱮ ᱩᱫᱽᱜᱟᱹᱨ ᱫᱤᱱ ᱪᱮᱛᱟᱱ ᱨᱮᱱᱟᱜ ᱦᱟᱨᱛᱟ ᱠᱚᱦᱚᱸ ᱤᱥᱤᱱ ᱩᱛᱟᱹᱨᱚᱜᱼᱟ ᱵᱷᱤᱛᱤ ᱨᱮᱱᱟᱜ ᱡᱤᱞ ᱠᱚᱦᱚᱸ ᱟᱨᱟᱜ ᱩᱛᱟᱹᱨᱚᱜᱼᱟ ᱛᱚ ᱚᱱᱟ ᱡᱤᱱᱥ ᱡᱤᱱᱤᱥ ᱫᱚ ᱠᱷᱩᱵᱮᱭ ᱵᱟᱹᱲᱤᱡ ᱜᱮᱭᱟ ᱡᱚᱠᱷᱚᱱ ᱱᱚᱣᱟ ᱠᱚ ᱥᱟᱯᱷᱟ ᱵᱚᱱ ᱪᱟᱞᱟᱜᱼᱟ ᱡᱟᱦᱟᱸ ᱠᱚ ᱢᱮᱛᱟᱜ ᱠᱟᱱ ᱞᱤᱠᱩᱭᱤᱰ ᱯᱟᱣᱰᱟᱨ ᱥᱮ ᱡᱟᱦᱟᱸ ᱰᱤᱴᱟᱨᱡᱮᱱ ᱯᱟᱣᱰᱟᱨ ᱠᱚᱵᱚᱱ ᱵᱮᱵᱚᱦᱟᱨᱟ ᱚᱱᱟ ᱨᱮ ᱰᱷᱮᱨ ᱰᱷᱮᱨ ᱞᱟᱜᱟᱣ ᱞᱟᱜᱟᱣ ᱵᱚᱱᱟ ᱥᱮ ᱪᱚᱠᱚᱡ ᱥᱮ ᱥᱚᱵᱚᱫ ᱠᱚᱪᱞᱟᱣ ᱩᱱ ᱚᱠᱛᱚ ᱦᱚᱸ ᱛᱤᱠᱚ ᱦᱟᱹᱥᱩ ᱩᱛᱟᱹᱨ ᱵᱚᱱᱟ ᱚᱱᱟ ᱠᱟᱨᱚᱱ ᱛᱮ ᱤᱧ ᱯᱟᱦᱟᱴᱟ ᱥᱮᱱ ᱠᱷᱚᱱ ᱡᱤᱱᱥ ᱡᱤᱱᱤᱥ ᱫᱚ ᱟᱹᱰᱤ ᱜᱟᱱ ᱜᱮ ᱵᱟᱹᱲᱤᱡᱽᱟ ᱥᱮ ᱫᱟᱢ ᱦᱚᱸ ᱟᱹᱰᱤ ᱜᱮ ᱰᱷᱮᱨᱟ ᱡᱟᱦᱟᱸ ᱛᱤᱱᱟᱜ ᱵᱟᱝ ᱴᱷᱤᱠᱟ ᱩᱱᱟᱹᱜ ᱜᱟᱱ ᱫᱟᱢ ᱦᱚᱸ ᱴᱷᱤᱠᱟ ᱰᱷᱮᱨᱟ